ᱦᱮᱞᱳ ᱦᱳᱭ ᱤᱧ ᱠᱳᱪᱤᱧ ᱢᱮᱱᱮᱫᱟ ᱦᱮᱸ ᱢᱮᱱᱟᱜ ᱜᱮᱭᱟ ᱟᱨ ᱟᱞᱮ ᱠᱳᱪᱤᱝ ᱥᱮᱱᱴᱟᱨ ᱦᱚᱸᱞᱮ ᱠᱷᱩᱞᱟᱹᱣ ᱠᱟᱫᱟ ᱠᱳᱪᱤᱝ ᱮᱠᱟᱰᱮᱢᱤ ᱡᱟᱦᱟᱸ ᱡᱟᱦᱟᱸᱭ ᱠᱚ ᱠᱷᱮᱞᱟ ᱨᱮᱱᱟᱜ ᱤᱪᱪᱷᱟᱹ ᱢᱮᱱᱟᱜ ᱛᱟᱠᱚᱣᱟ ᱥᱮ ᱡᱟᱦᱟᱸᱭ ᱮᱥᱴᱮᱴ ᱞᱮᱵᱮᱞ ᱨᱮ ᱠᱷᱮᱹᱞ ᱨᱮᱭᱟᱜ ᱤᱪᱪᱷᱟᱹ ᱢᱮᱱᱟᱜ ᱛᱟᱠᱚᱣᱟ ᱩᱱᱠᱩ ᱟᱞᱮ ᱠᱳᱪᱤᱝ ᱞᱮ ᱮᱢᱟ ᱠᱚᱛᱮ ᱟᱢ ᱚᱸᱰᱮ ᱱᱚᱸᱰᱮ ᱮᱰᱢᱤᱥᱮᱱ ᱞᱟᱹᱜᱤᱫ ᱛᱮ ᱢᱤᱫᱴᱮᱱ ᱰᱚᱠᱚᱢᱮᱱᱥ ᱞᱮ ᱮᱢᱟᱢᱟ ᱚᱱᱟ ᱰᱚᱠᱚᱢᱮᱱᱥ ᱞᱟᱜᱟᱜ ᱛᱟᱢᱟ ᱟᱨ ᱢᱤᱫ ᱠᱚᱯᱤ ᱯᱷᱚᱴᱳ ᱞᱟᱜᱟᱜ ᱛᱟᱢᱟ ᱟᱨ ᱯᱷᱨᱚᱢ ᱯᱷᱤᱞᱟᱯ ᱦᱩᱭᱩᱜ ᱛᱟᱢᱟ ᱦᱮᱸ ᱚᱱᱟ ᱫᱚ ᱯᱷᱤᱥ ᱫᱚ ᱞᱟᱜᱟᱜ ᱜᱮᱭᱟ ᱢᱮᱱᱠᱷᱟᱱ ᱢᱤᱫ ᱦᱟᱡᱟᱨ ᱯᱷᱤᱥ ᱞᱟᱜᱟᱜᱼᱟ ᱦᱩᱸ ᱵᱟᱝ ᱞᱟᱜᱟᱜᱼᱟ ᱟᱢ ᱡᱩᱫᱤ ᱱᱚᱸᱰᱮ ᱟᱞᱮᱭᱟᱜ ᱠᱳᱪᱤᱝ ᱨᱮᱢ ᱡᱩᱫᱤ ᱵᱷᱩᱨᱛᱤ ᱞᱮᱱᱠᱷᱟᱱ ᱟᱞᱮ ᱱᱚᱸᱰᱮ ᱠᱷᱮᱹᱞ ᱞᱟᱹᱜᱤᱫᱛᱮ ᱵᱩᱴ ᱞᱮ ᱮᱢᱟᱢᱟ ᱡᱟᱨᱥᱤ ᱞᱮ ᱮᱢᱚᱜᱼᱟ ᱵᱚᱞ ᱞᱮ ᱮᱢᱟ ᱯᱮᱭᱟ ᱦᱮᱸ ᱢᱮᱱᱟᱜ ᱜᱮᱭᱟ ᱦᱳᱭ ᱡᱟᱦᱟᱸ ᱫᱚ ᱱᱚᱣᱟ ᱠᱚ ᱱᱤᱭᱮᱹ ᱯᱷᱮᱵᱨᱩᱣᱟᱨᱤ ᱫᱷᱟᱹᱨᱤᱡ ᱜᱮᱞᱮ ᱮᱰᱢᱤᱥᱮᱱ ᱞᱮ ᱦᱟᱛᱟᱣ ᱠᱚᱣᱟ ᱦᱮᱸ ᱵᱟᱝ ᱱᱤᱭᱟᱹ ᱯᱷᱮᱵᱨᱩᱣᱟᱨᱤ ᱢᱟᱥ ᱦᱟᱹᱵᱤᱡ ᱜᱮᱞᱮ ᱦᱟᱛᱟᱣ ᱠᱚᱣᱟ ᱟᱫᱚ ᱢᱟᱨᱪ ᱦᱩᱭ ᱞᱮᱱᱠᱷᱟᱱ ᱫᱚ ᱮᱰᱢᱤᱥᱮᱱ ᱵᱟᱝ ᱦᱩᱭᱩᱜᱼᱟ ᱦᱳᱭ ᱴᱷᱤᱠᱜᱮᱭᱟ ᱦᱳᱭ